ᱱᱟᱦᱟᱜ ᱚᱠᱛᱚ ᱨᱮ ᱢᱳᱵᱟᱭᱤᱞ ᱥᱮ ᱞᱮᱯᱴᱚᱯ ᱨᱮ ᱚᱞ ᱫᱚ ᱟᱹᱰᱤᱜᱮ ᱟᱞᱜᱟ ᱜᱮ ᱟᱹᱰᱤ ᱟᱞᱜᱟ ᱛᱮᱜᱮ ᱟᱢ ᱥᱟᱱᱛᱟᱲᱤ ᱛᱮᱜᱮ ᱞᱮᱯᱴᱚᱯ ᱨᱮᱦᱚᱸ ᱟᱨ ᱢᱳᱵᱟᱭᱤᱞ ᱨᱮᱦᱚᱸᱢ ᱚᱞ ᱫᱟᱲᱮᱭᱟᱜᱼᱟ ᱢᱮᱱᱠᱷᱟᱱ ᱡᱟᱦᱟᱸ ᱦᱟᱱᱮ ᱜᱤᱫᱽᱨᱟᱹ ᱠᱷᱚᱱ ᱵᱚᱱ ᱥᱮᱬᱟ ᱟᱠᱟᱫᱟ ᱠᱟᱜᱚᱡᱽ ᱠᱚᱞᱚᱢ ᱨᱮ ᱚᱞ ᱚᱱᱟ ᱨᱮᱱᱟᱜ ᱢᱚᱡᱽ ᱫᱚ ᱵᱷᱮᱜᱟᱨ ᱜᱮᱭᱟ ᱚᱱᱮ ᱡᱟᱦᱟᱸ ᱢᱤᱢᱤᱫᱴᱟᱝ ᱯᱮᱴᱮᱨ ᱠᱟᱛᱮᱫ ᱢᱤᱢᱤᱫᱴᱟᱝ ᱪᱤᱠᱤᱵᱚᱱ ᱚᱞᱟ ᱚᱱᱟ ᱢᱤᱫ ᱫᱷᱟᱣ ᱮᱢ ᱚᱞ ᱞᱮᱠᱷᱟᱱ ᱫᱚ ᱟᱢᱟᱜ ᱫᱚ ᱵᱚᱦᱚᱜ ᱨᱮ ᱜᱟᱹᱰᱭᱟᱹᱣ ᱩᱛᱟᱹᱨᱚᱜ ᱛᱟᱢᱟ ᱚᱱᱟ ᱚᱞ ᱛᱟᱞᱟ ᱛᱮᱜᱮ ᱟᱢᱟᱜ ᱫᱚ ᱡᱟᱦᱟᱱ ᱡᱩᱫᱤ ᱯᱟᱲᱦᱟᱜ ᱟᱢ ᱚᱱᱟ ᱯᱟᱲᱦᱟᱣ ᱦᱚᱸ ᱦᱩᱭ ᱥᱟᱹᱛᱳᱜ ᱛᱟᱢᱟ ᱢᱮᱱᱠᱷᱟᱱ ᱤᱱᱟᱹ ᱠᱟᱛᱷᱟ ᱠᱚᱜᱮ ᱞᱮᱯᱴᱚᱯ ᱛᱟᱞᱟᱛᱮ ᱥᱮ ᱢᱳᱵᱟᱭᱤᱞ ᱛᱟᱞᱟᱛᱮ ᱚᱞ ᱞᱮᱠᱷᱟᱱ ᱫᱚ ᱚᱱᱟᱫᱚ ᱜᱷᱟᱹᱲᱤᱡ ᱞᱟᱹᱜᱤᱫ ᱜᱮ ᱩᱭᱦᱟᱹᱨ ᱛᱟᱦᱮᱱᱟ ᱟᱨ ᱜᱷᱟᱹᱲᱤᱡ ᱛᱟᱭᱚᱢ ᱜᱮ ᱤᱱᱟᱹ ᱫᱚ ᱟᱨᱚ ᱦᱤᱲᱤᱧ ᱜᱚᱫᱚᱜᱼᱟ ᱚᱱᱟ ᱠᱷᱟᱹᱛᱤᱨ ᱛᱮ ᱤᱧᱟᱹᱜ ᱢᱮᱱ ᱛᱮᱫᱚ ᱡᱟᱦᱟᱸ ᱦᱟᱱᱮ ᱠᱟᱜᱚᱡᱽ ᱟᱨ ᱠᱚᱞᱚᱢ ᱛᱟᱞᱟ ᱛᱮᱵᱚᱱ ᱚᱞᱟ ᱤᱱᱟᱹᱜᱮ ᱥᱚᱨᱮᱥᱟ